ᱤᱧ ᱠᱩᱥᱤᱭᱟᱜ ᱨᱤᱛᱩ ᱫᱚ ᱦᱩᱭᱩᱜ ᱠᱟᱱᱟ ᱨᱟᱵᱟᱝ ᱨᱤᱛᱩ ᱪᱮᱫᱟᱜ ᱥᱮ ᱱᱚᱣᱟ ᱡᱚᱠᱷᱮᱡ ᱫᱚ ᱨᱳᱜᱽᱼᱟᱡᱟᱨ ᱠᱚᱢ ᱦᱩᱭᱩᱜᱚᱜᱼᱟ ᱟᱹᱰᱤᱞᱮᱠᱟᱱ ᱵᱟᱦᱟ ᱠᱚ ᱵᱟᱦᱟᱜᱼᱟ ᱨᱟᱵᱟᱝ ᱫᱚ ᱥᱟᱦᱟᱜ ᱨᱮᱦᱚᱸ ᱥᱤᱛᱩᱝ ᱫᱚ ᱵᱟᱝ ᱥᱟᱦᱟᱜ ᱛᱮ ᱤᱧ ᱫᱚ ᱨᱟᱵᱟᱝ ᱨᱤᱛᱩᱜᱤᱧ ᱠᱩᱥᱤᱭᱟᱜᱼᱟ